ᱤᱧ ᱢᱮᱥᱳ ᱠᱷᱚᱱᱟᱜ ᱢᱤᱫᱴᱟᱝ ᱥᱟᱢᱟᱱᱮᱧ ᱚᱰᱟᱨ ᱞᱮᱫ ᱛᱟᱦᱮᱱᱟ ᱚᱱᱟ ᱥᱟᱢᱟᱱ ᱚᱰᱟᱨ ᱠᱟᱛᱮᱫ ᱩᱱ ᱥᱚᱢᱚᱭ ᱨᱮᱜᱮ ᱤᱭᱟᱹ ᱠᱟᱹᱣᱰᱤ ᱫᱚᱧ ᱮᱢᱟᱫᱮ ᱛᱟᱦᱮᱱᱟ ᱢᱟᱱᱮ ᱯᱷᱳᱱ ᱛᱮᱜᱮᱧ ᱯᱮᱢᱮᱱᱴ ᱟᱫᱮ ᱛᱟᱦᱮᱱᱟ ᱠᱟᱹᱣᱰᱤ ᱵᱟᱠᱷᱨᱟ ᱛᱮᱫᱚ ᱟᱫᱚ ᱩᱱᱤ ᱦᱚᱲ ᱨᱚᱥᱤᱫᱮ ᱠᱷᱚᱡᱚᱜ ᱠᱟᱱᱟ ᱮᱱᱠᱷᱟᱱ ᱦᱮᱡ ᱮᱱᱟᱭ ᱡᱚᱠᱷᱚᱱ ᱥᱟᱢᱟᱱ ᱛᱤᱧ ᱥᱮᱴᱮᱨᱚᱜ ᱠᱟᱱᱟ ᱚᱱᱟ ᱥᱟᱢᱟᱱ ᱫᱚ ᱡᱩᱛᱟᱹ ᱱᱟᱦᱟᱜ ᱦᱩᱭᱩᱜ ᱠᱟᱱᱟ ᱚᱱᱟ ᱡᱩᱛᱟᱹ ᱡᱚᱠᱷᱚᱱ ᱯᱮ ᱥᱟᱯᱛᱟ ᱠᱟᱹᱡ ᱚᱱᱟ ᱥᱟᱢᱟᱝ ᱥᱮᱴᱮᱨᱛᱮ ᱠᱤᱪᱷᱩ ᱥᱚᱢᱚᱭ ᱞᱟᱜᱟᱣᱮᱱᱟ ᱡᱚᱠᱷᱚᱱ ᱚᱱᱟ ᱥᱟᱢᱟᱱᱮ ᱟᱹᱜᱩ ᱦᱚᱴᱚᱭᱮᱫ ᱟᱭ ᱩᱱ ᱥᱚᱢᱚᱭ ᱟᱡᱽ ᱮ ᱢᱮᱱᱮᱜᱼᱟ ᱟᱢᱟᱜ ᱨᱚᱥᱤᱫ ᱛᱟᱢ ᱫᱮᱠᱷᱟᱣᱢᱮ ᱪᱮᱫᱟᱜ ᱥᱮ ᱡᱟᱦᱟᱸ ᱚᱱᱞᱟᱭᱤᱱ ᱛᱮᱧ ᱚᱰᱟᱨ ᱞᱮᱫ ᱛᱟᱦᱮᱱᱟ ᱚᱱᱟ ᱨᱮᱱᱟᱜ ᱨᱚᱥᱤᱫ ᱫᱚ ᱵᱟᱭ ᱵᱟᱹᱪᱩᱜ ᱟᱹᱱᱤᱡ ᱚᱱᱟ ᱫᱚ ᱯᱷᱳᱱ ᱨᱮᱜᱮ ᱢᱤᱫᱴᱮᱱ ᱢᱮᱥᱮᱡ ᱦᱮᱡ ᱟᱠᱟᱱᱟ ᱟᱨ ᱯᱷᱳᱱ ᱨᱮᱜᱮ ᱨᱚᱥᱤᱫ ᱦᱚᱸ ᱢᱮᱱᱟᱜᱼᱟ ᱤᱱ ᱵᱷᱚᱭᱮᱥ ᱰᱤᱴᱮᱞᱥ ᱥᱟᱞᱟᱛᱮ ᱮᱱᱠᱷᱟᱱ ᱚᱱᱟ ᱡᱟᱦᱟᱸ ᱯᱷᱳᱱ ᱨᱮ ᱨᱚᱥᱤᱫ ᱢᱮᱱᱟᱜᱼᱟ ᱟᱫᱚ ᱛᱟᱭᱚᱢᱮ ᱢᱤᱛᱟᱹᱧ ᱠᱟᱱᱟ ᱫᱮᱠᱷᱟᱣᱟᱹᱧ ᱢᱮ ᱨᱚᱥᱤᱫ ᱡᱮ ᱟᱢ ᱪᱮᱠᱟᱢ ᱯᱮᱢᱮᱱᱴ ᱠᱟᱫᱮᱭᱟ ᱢᱟᱱᱮ ᱠᱟᱹᱣᱰᱤ ᱪᱤᱠᱟᱹᱢ ᱮᱢ ᱠᱟᱣᱫᱮᱭᱟ ᱮᱱᱠᱷᱟᱱ ᱚᱱᱟ ᱠᱟᱹᱣᱰᱤ ᱚᱱᱟ ᱠᱟᱹᱣᱰᱤ ᱨᱚᱥᱤᱫ ᱴᱟᱜ ᱡᱟᱦᱟᱸ ᱢᱮᱱᱟᱜᱼᱟ ᱮᱱᱠᱷᱟᱱ ᱤᱧ ᱚᱱᱟᱧ ᱫᱮᱠᱷᱟᱣ ᱟᱫᱮᱭᱟ ᱚᱱᱟ ᱫᱮᱠᱷᱟᱣ ᱯᱚᱨᱮᱛᱮ ᱡᱮ ᱵᱟᱝ ᱦᱚᱸ ᱥᱟᱹᱨᱤ ᱜᱮᱢ ᱮᱢ ᱟᱠᱟᱫᱼᱟ ᱢᱮᱱᱛᱮᱫ ᱠᱟᱹᱣᱰᱤ ᱟᱡ ᱮ ᱨᱮᱵᱮᱱᱮᱱᱟᱭ ᱛᱟᱨᱯᱚᱨᱮ ᱚᱱᱟ ᱟᱡᱟᱜ ᱥᱟᱢᱟᱱ ᱡᱟᱦᱟᱸ ᱤᱧᱮ ᱤᱢᱟᱹᱜ ᱞᱟᱹᱜᱱᱟ ᱤᱧᱟᱹᱜ ᱡᱩᱛᱟᱹ ᱚᱱᱟ ᱤᱧᱤᱧ ᱟᱹᱜᱩ ᱠᱮᱫᱼᱟ ᱟᱫᱚ ᱚᱱᱟ ᱚᱭᱮᱵᱽᱥᱟᱭᱤᱴ ᱫᱚ ᱦᱩᱭᱩᱜ ᱠᱟᱱᱟ ᱢᱮᱥᱳ ᱚᱸᱰᱮ ᱠᱷᱚᱱᱟᱜ ᱜᱮ ᱤᱧ ᱤᱧᱟᱹᱜ ᱡᱩᱛᱟᱹᱧ ᱚᱰᱟᱨ ᱞᱮᱫ ᱛᱟᱦᱮᱱᱟ ᱟᱫᱚ ᱡᱚᱛᱚ ᱦᱚᱲ ᱫᱚ ᱚᱱᱟᱠᱟ ᱵᱟᱞᱚ ᱯᱟᱹᱛᱭᱟᱹᱜᱼᱟ ᱞᱮᱠᱤᱱ ᱟᱫᱷᱟ ᱫᱚ ᱢᱟᱱᱮ ᱪᱮᱫ ᱤᱧ ᱞᱟᱭᱟᱹ ᱢᱟᱲᱟᱝ ᱨᱮ ᱦᱚᱸ ᱯᱮᱢᱮᱱᱴᱮᱢ ᱫᱟᱲᱮᱭᱟᱜᱼᱟ ᱟᱫᱷᱟ ᱫᱚ ᱡᱟᱦᱟᱸ ᱟᱹᱜᱩ ᱯᱚᱨᱮ ᱦᱚᱸ ᱯᱮᱢᱮᱱᱴ ᱫᱚ ᱜᱟᱱᱚᱜ ᱜᱮᱭᱟ

ᱚᱱᱟ ᱫᱚ ᱟᱢᱟᱜ ᱡᱚᱠᱷᱚᱱᱮᱢ ᱚᱰᱟᱨ ᱠᱮᱫᱼᱟ ᱩᱱ ᱨᱮ ᱦᱚᱸ ᱚᱞ ᱛᱟᱦᱮᱱᱟ ᱟᱨ ᱡᱟᱦᱟᱸ ᱥᱟᱢᱟᱱ ᱦᱟᱜ ᱠᱚ ᱟᱹᱜᱩᱣᱟᱢ ᱠᱟᱱᱟ ᱚᱱᱟ ᱨᱮ ᱦᱚᱸ ᱯᱩᱨᱟᱹ ᱥᱤᱞ ᱠᱚᱨᱟ ᱛᱟᱦᱮᱱᱟ ᱯᱩᱨᱟᱹ ᱯᱮᱠᱮᱠᱤᱝ ᱠᱟᱛᱮᱫ ᱛᱟᱦᱮᱱᱟ ᱚᱱᱟ ᱨᱮ ᱦᱚᱸ ᱟᱢᱟᱜ ᱨᱚᱥᱤᱫ ᱛᱟᱦᱮᱱᱟ ᱡᱮ ᱵᱟᱝ ᱟᱢ ᱱᱤᱭᱟᱹᱢ ᱚᱰᱟᱨ ᱟᱠᱟᱫᱼᱟ ᱚᱱᱟ ᱨᱮᱱᱟᱜ ᱱᱤᱱᱟᱹᱜ ᱫᱟᱢ ᱚᱱᱟ ᱨᱮᱱᱟᱜ ᱠᱟᱹᱣᱰᱤ ᱱᱤᱱᱟᱹᱜ ᱞᱟᱜᱟᱜ ᱠᱟᱱᱟ ᱚᱱᱟ ᱫᱚ ᱱᱤᱭᱟᱹ ᱠᱟᱱᱟ ᱛᱤᱱᱟᱹᱜ ᱮᱢ ᱤᱭᱟᱹ ᱟᱠᱟᱫᱼᱟ ᱡᱟᱦᱟᱸ ᱛᱤᱱᱟᱹᱜ ᱥᱟᱢᱟᱱ ᱛᱟᱦᱮᱱᱟ ᱚᱱᱟ ᱵᱟᱠᱷᱨᱟ ᱦᱚᱸ ᱚᱱᱟ ᱠᱚᱣᱟᱱᱴᱤᱴᱤ ᱦᱤᱥᱟᱹᱵ ᱛᱮ ᱚᱞ ᱛᱟᱦᱮᱱᱟ